ᱵᱮᱝᱠ ᱵᱟᱵᱚᱫ ᱜᱟᱞᱢᱟᱨᱟᱣ ᱫᱚ ᱱᱚᱣᱟᱜᱮ ᱡᱮ ᱞᱟᱦᱟ ᱛᱮᱭᱟᱜ ᱵᱮᱝᱠ ᱫᱚ ᱛᱤ ᱛᱮᱠᱚ ᱚᱞᱟ ᱟᱛᱟᱝ ᱠᱟᱛᱮᱫ ᱦᱚᱸᱠᱚ ᱴᱟᱠᱟ ᱯᱚᱭᱥᱟ ᱦᱚᱸ ᱛᱤ ᱛᱮᱠᱚ ᱞᱮᱠᱷᱟᱭᱟ ᱟᱨ ᱱᱤᱡᱮ ᱦᱚᱸ ᱪᱟᱞᱟᱣ ᱠᱟᱛᱮᱫ ᱞᱟᱭᱤᱱᱚᱜ ᱦᱩᱭᱩᱜᱼᱟ ᱤᱱᱟᱹ ᱵᱟᱫᱽ ᱞᱟᱭᱤᱱ ᱠᱟᱛᱮᱫ ᱴᱟᱠᱟ ᱠᱚ ᱡᱚᱢᱟᱭ ᱦᱩᱭᱩᱜᱼᱟ ᱟᱨ ᱛᱩᱞᱟᱹᱣ ᱜᱷᱟᱹᱲᱤᱡ ᱦᱚᱸ ᱚᱱᱠᱟᱜᱮ ᱞᱟᱭᱤᱱ ᱠᱟᱛᱮᱫ ᱛᱩᱞᱟᱹᱣ ᱦᱩᱭᱩᱜᱼᱟ ᱛᱳ ᱚᱱᱟ ᱠᱷᱟᱹᱛᱤᱨ ᱛᱮ ᱱᱤᱛᱚᱜ ᱫᱚ ᱟᱹᱰᱤᱜᱮ ᱥᱩᱵᱤᱫᱷᱟ ᱦᱩᱭ ᱠᱟᱱᱟ ᱡᱮ ᱱᱤᱛ ᱫᱚ ᱡᱚᱛᱚ ᱠᱤᱪᱷᱩ ᱚᱱᱞᱟᱭᱤᱱ ᱦᱚᱛᱮ ᱛᱮ ᱦᱩᱭᱩᱜ ᱠᱟᱱᱟ ᱡᱮ ᱯᱚᱭᱥᱟ ᱡᱚᱢᱟ ᱦᱚᱸ ᱚᱠᱚᱭ ᱫᱚ ᱚᱲᱟᱜ ᱠᱷᱚᱱ ᱜᱮᱠᱚ ᱡᱚᱢᱟᱭᱫᱟ ᱟᱨ ᱚᱠᱚᱭᱫᱚ ᱥᱮᱱ ᱠᱟᱛᱮᱫ ᱠᱚ ᱡᱚᱢᱟᱭᱫᱟ ᱟᱨ ᱴᱟᱠᱟ ᱯᱚᱭᱥᱟ ᱦᱚᱸ ᱟᱹᱰᱤ ᱩᱥᱟᱹᱨᱟ ᱠᱚ ᱞᱮᱠᱷᱟᱭᱫᱟ ᱢᱮᱹᱥᱤᱱ ᱛᱮᱠᱚ ᱞᱮᱠᱷᱟᱭᱫᱟ ᱠᱚᱢᱯᱤᱭᱩᱴᱟᱨ ᱨᱮᱠᱚ ᱞᱳᱰᱮᱫ ᱠᱟᱱᱟ ᱚᱱᱟ ᱠᱚᱛᱮᱜᱮ ᱩᱥᱟᱹᱨᱟ ᱦᱩᱭᱩᱜ ᱠᱟᱱᱟ ᱟᱨ ᱤᱧᱦᱚᱸ ᱚᱱᱟ ᱢᱤᱫ ᱵᱮᱝᱠ ᱨᱤᱧ ᱪᱟᱞᱟᱣ ᱞᱮᱱᱟ ᱱᱮᱥᱮᱱᱮᱞ ᱚᱸᱰᱮᱜᱮ ᱡᱮ ᱞᱟᱭᱤᱱᱚᱜ ᱦᱩᱭᱩᱜ ᱠᱟᱱ ᱛᱟᱦᱮᱱᱟ ᱞᱟᱹᱭᱤᱱ ᱠᱟᱛᱮᱫ ᱡᱚᱢᱟᱭ ᱟᱨ ᱧᱮᱞ ᱧᱮᱞᱛᱮ ᱚᱯᱷᱤᱥᱟᱨ ᱠᱚ ᱫᱩᱲᱩᱵᱚᱜ ᱠᱟᱱᱟ ᱟᱨ ᱟᱭᱢᱟ ᱟᱭᱢᱟ ᱦᱚᱲ ᱠᱚ ᱡᱚᱢᱟᱭᱮᱫ ᱠᱟᱱᱟ ᱤᱧᱦᱚᱸ ᱚᱱᱟᱛᱤᱧ ᱥᱮᱱ ᱠᱟᱛᱮᱫ ᱤᱧ ᱯᱚᱭᱥᱟ ᱡᱚᱢᱟ ᱠᱟᱛᱤᱧ ᱦᱮᱡ ᱮᱱᱟ